ᱡᱟᱦᱟᱸ ᱨᱮᱜᱮ ᱡᱩᱫᱤ ᱫᱟᱲᱟᱵᱟᱲᱟᱭᱮᱢ ᱪᱟᱞᱟᱜᱼᱟ ᱥᱮ ᱡᱟᱦᱟᱛᱮᱜᱮ ᱥᱟᱺᱜᱤᱧᱥᱮᱫ ᱯᱮ ᱪᱟᱞᱟᱜᱼᱟ ᱛᱚ ᱟᱹᱰᱤ ᱢᱚᱸᱡᱽ ᱡᱟ ᱟᱹᱰᱤ ᱢᱚᱸᱡᱽ ᱡᱩᱫᱤ ᱵᱷᱟᱹᱞᱤ ᱡᱟᱭᱜᱟ ᱛᱟᱦᱮᱱᱟ ᱫᱮᱠᱷᱟᱨ ᱢᱚᱛᱚᱱ ᱟᱹᱰᱤ ᱥᱩᱱᱫᱚᱨ ᱥᱩᱱᱫᱚᱨ ᱟᱹᱰᱤ ᱢᱚᱸᱡᱽ ᱡᱟᱭᱜᱟ ᱡᱩᱫᱤ ᱛᱟᱦᱮᱱᱟ ᱛᱚ ᱚᱸᱰᱮ ᱛᱤᱭᱚᱜ ᱵᱟᱲᱟ ᱠᱟᱛᱮᱫ ᱪᱷᱳᱵᱤᱠᱚ ᱛᱩᱞᱟᱹᱣ ᱵᱟᱲᱟᱭᱟᱢ ᱛᱚ ᱟᱹᱰᱤ ᱥᱩᱱᱫᱚᱨ ᱦᱩᱭᱩᱜᱼᱟ ᱟᱵᱟᱨ ᱚᱱᱛᱮ ᱵᱷᱟᱹᱞᱤ ᱵᱷᱟᱹᱞᱤ ᱡᱤᱱᱤᱥᱠᱚᱢ ᱪᱷᱳᱵᱤ ᱛᱩᱞᱟᱹᱣ ᱵᱟᱲᱟ ᱠᱟᱛᱮᱫ ᱠᱮᱯᱪᱟᱨ ᱫᱟᱲᱮᱭᱟᱜ ᱟᱢ ᱟᱹᱰᱤ ᱥᱩᱱᱫᱚᱨ ᱢᱩᱢᱮᱱᱴ ᱠᱚ ᱡᱟᱦᱟᱴᱟᱜ ᱵᱚᱫᱦᱚᱭ ᱟᱹᱰᱤ ᱢᱚᱪᱮᱢ ᱵᱩᱡᱷᱟᱹᱣ ᱟᱠᱟᱫᱟ ᱥᱮ ᱟᱹᱰᱤ ᱨᱟᱹᱥᱠᱟᱹᱢ ᱵᱩᱡᱷᱟᱹᱣ ᱟᱠᱟᱫᱟ ᱚᱱᱟᱠᱚ ᱪᱷᱳᱵᱤ ᱵᱟᱲᱟ ᱠᱟᱛᱮᱫ ᱮᱢ ᱟᱹᱰᱤ ᱥᱩᱱᱫᱚᱨᱮᱢ ᱠᱮᱯᱪᱟᱨ ᱫᱟᱲᱮᱜᱼᱟ ᱟᱵᱟᱨ ᱚᱱᱟᱜᱮ ᱟᱵᱟᱨ ᱚᱲᱟᱜ ᱠᱚᱚᱨᱮ ᱦᱮᱡ ᱵᱟᱲᱟ ᱠᱟᱛᱮᱫ ᱮᱢ ᱩᱫᱩᱜ ᱫᱟᱲᱮᱭᱟᱠᱚᱣᱟ ᱥᱮ ᱢᱚᱪᱜᱮᱠᱚ ᱧᱮᱞᱵᱟᱲᱟᱭᱟ ᱩᱱᱠᱩ ᱦᱚᱸ ᱡᱩᱫᱤ ᱵᱟᱠᱚ ᱪᱟᱞᱟᱣ ᱵᱟᱲᱟ ᱟᱠᱟᱱ ᱠᱷᱟᱱ ᱩᱱᱠᱩ ᱦᱚᱸ ᱚᱲᱟᱜ ᱨᱮ ᱦᱮᱡ ᱠᱟᱛᱮᱫ ᱠᱚ ᱧᱮᱞ ᱫᱟᱲᱮᱜᱼᱟ ᱡᱮ ᱱᱚᱝᱠᱟ ᱱᱚᱝᱠᱟ ᱛᱚ ᱟᱹᱰᱤ ᱥᱩᱵᱤᱫᱷᱟᱜᱮ ᱟᱵᱟᱨ ᱟᱹᱰᱤ ᱥᱩᱱᱫᱚᱨᱜᱮ ᱚᱱᱟ ᱛᱷᱚᱨᱚᱝᱜᱮ ᱤᱧᱫᱚ ᱟᱨᱠᱤ ᱯᱷᱳᱴᱳ ᱜᱨᱟᱯᱷᱤᱫᱚᱧ ᱵᱟᱪᱷᱟᱣ ᱠᱮᱫᱟ